ᱤᱧ ᱫᱚ ᱞᱟᱹᱭ ᱞᱮᱠᱷᱟᱱ ᱢᱤᱨᱩ ᱪᱮᱬᱮ ᱰᱷᱤᱯᱪᱩ ᱪᱮᱬᱮ ᱥᱮ ᱠᱮᱨᱠᱮᱴᱟ ᱪᱮᱬᱮ ᱦᱚᱸ ᱱᱮᱛᱟᱨ ᱫᱚ ᱵᱟᱠᱚ ᱧᱮᱞ ᱛᱤᱭᱳᱜᱚᱜ ᱠᱟᱱᱟ ᱟᱫᱚ ᱩᱱᱠᱩ ᱪᱮᱬᱮᱧ ᱞᱮᱠᱚ ᱠᱷᱟᱱ ᱦᱚᱸ ᱤᱧ ᱨᱮᱱ ᱥᱮᱫᱟᱭ ᱡᱩᱨᱤᱭᱟᱜ ᱠᱟᱛᱷᱟ ᱦᱚᱸᱧ ᱩᱭᱦᱟᱹᱨ ᱨᱩᱣᱟᱹᱲ ᱜᱮᱭᱟ